ᱟᱵᱚ ᱵᱷᱟᱨᱚᱛ ᱫᱤᱥᱚᱢ ᱨᱮᱱ ᱦᱚᱲ ᱡᱚᱢᱟᱜ ᱠᱚ ᱢᱩᱫᱽᱨᱮ ᱦᱟᱹᱠᱳ ᱥᱮ ᱜᱮᱠᱚ ᱡᱚᱢ ᱠᱚᱣᱟ ᱟᱨ ᱚᱱᱟᱛᱮ ᱦᱟᱹᱠᱳ ᱪᱟᱥ ᱨᱮᱭᱟᱜ ᱪᱚᱞ ᱦᱚᱸ ᱢᱮᱱᱟᱜ ᱜᱮᱭᱟ ᱡᱮᱞᱮᱠᱟ ᱯᱩᱠᱷᱨᱤ ᱨᱮ ᱦᱟᱹᱠᱳ ᱪᱟᱥ ᱥᱟᱢᱩᱫᱽ ᱟᱬᱮ ᱨᱮᱱ ᱦᱚᱲ ᱠᱚᱫᱚ ᱥᱟᱹᱢᱩᱫᱽ ᱨᱮ ᱦᱟᱹᱠᱳ ᱠᱚ ᱥᱟᱵ ᱠᱚᱣᱟ ᱩᱱᱠᱩᱣᱟᱜ ᱫᱚ ᱦᱟᱹᱠᱩ ᱥᱟᱵ ᱜᱮ ᱡᱤᱵᱤᱠᱟ ᱠᱟᱱ ᱛᱟᱠᱚᱣᱟ ᱩᱱᱠᱩ ᱦᱟᱹᱠᱳ ᱮᱴᱟᱜ ᱫᱤᱥᱚᱢ ᱨᱮ ᱟᱹᱠᱷᱨᱤᱧ ᱠᱟᱛᱮᱫ ᱟᱹᱰᱤᱜᱟᱱ ᱠᱟᱹᱣᱰᱤ ᱠᱚ ᱨᱳᱡᱽᱜᱟᱨᱟ ᱚᱱᱟ ᱵᱮᱜᱚᱨ ᱜᱟᱰᱟ ᱥᱮ ᱱᱟᱹᱭ ᱠᱚᱨᱮ ᱦᱚᱸ ᱦᱟᱹᱠᱳ ᱠᱚ ᱥᱟᱵ ᱠᱚᱜᱮᱭᱟ ᱟᱹᱛᱳ ᱴᱚᱞᱟ ᱨᱮᱱ ᱦᱚᱲ ᱠᱚᱫᱚ ᱵᱟᱹᱭᱦᱟᱹᱲ ᱥᱮ ᱯᱩᱠᱷᱨᱤ ᱨᱮᱱ ᱦᱟᱹᱠᱳ ᱠᱚ ᱡᱚᱢ ᱠᱚᱜᱮᱭᱟ ᱮᱱᱠᱷᱟᱱ ᱱᱩᱠᱩ ᱦᱟᱹᱠᱳ ᱨᱟᱠᱷᱟ ᱫᱚᱦᱚ ᱢᱩᱥᱠᱤᱞ ᱜᱮᱭᱟ ᱠᱟᱹᱴᱤᱡ ᱠᱟᱹᱴᱤᱡ ᱦᱟᱹᱠᱳ ᱫᱚ ᱨᱚᱦᱚᱲ ᱠᱟᱛᱮᱫ ᱦᱚᱸ ᱫᱚᱦᱚ ᱠᱚ ᱜᱟᱱᱚᱜᱼᱟ ᱮᱱᱠᱷᱟᱱ ᱥᱟᱹᱢᱩᱫᱽ ᱨᱮᱱ ᱢᱟᱨᱟᱝ ᱢᱟᱨᱟᱝ ᱦᱟᱹᱠᱳ ᱠᱚᱫᱚ ᱠᱤᱪᱷᱩ ᱫᱤᱱ ᱵᱚᱨᱚᱯᱷ ᱨᱮ ᱫᱚᱦᱚ ᱠᱟᱛᱮᱫ ᱮᱴᱟᱜ ᱫᱤᱥᱚᱢ ᱟᱠᱷᱨᱤᱧ ᱪᱟᱞᱟᱱ ᱟᱨ ᱚᱱᱟ ᱛᱟᱭᱚᱢ ᱫᱚ ᱟᱫᱚ ᱫᱚᱦᱚ ᱵᱟᱝᱠᱚ ᱜᱟᱱᱚᱜᱼᱟ ᱥᱮᱫᱟᱭ ᱫᱚ ᱡᱟᱹᱥᱛᱤ ᱛᱮᱠᱚ ᱦᱟᱹᱠᱳᱜ ᱠᱟᱱ ᱛᱟᱦᱮᱸᱫ ᱦᱟᱹᱞᱤ ᱥᱮᱨᱢᱟ ᱠᱚᱨᱮ ᱫᱚ ᱫᱟᱜ ᱵᱤᱥᱚᱭ ᱛᱮ ᱦᱟᱹᱠᱳ ᱪᱟᱥᱨᱮ ᱠᱷᱚᱛᱤ ᱦᱳᱭᱳᱜ ᱠᱟᱱᱟ ᱯᱩᱠᱷᱨᱤ ᱨᱮ ᱠᱚᱢ ᱦᱟᱹᱠᱳ ᱠᱚ ᱪᱟᱥᱚᱜ ᱠᱟᱱᱟ ᱡᱟᱹᱥᱛᱤ ᱠᱚ ᱜᱩᱡᱩᱜ ᱠᱟᱱᱟ ᱵᱟᱹᱭᱦᱟᱹᱲ ᱠᱚᱨᱮ ᱦᱚᱸ ᱵᱚᱭᱥᱟ ᱪᱟᱥᱨᱮ ᱨᱟᱱ ᱠᱚ ᱮᱢᱟᱜ ᱠᱟᱱᱟ ᱚᱱᱟᱛᱮ ᱠᱚᱢ ᱜᱮᱠᱚ ᱦᱟᱠᱳᱜ ᱠᱟᱱᱟ